ᱰᱟᱠᱴᱚᱨ ᱚᱲᱟᱜ ᱤᱧ ᱪᱟᱞᱟᱣ ᱞᱮᱱᱟ ᱰᱟᱠᱴᱚᱨᱮ ᱪᱮᱠᱟᱯ ᱠᱤᱫᱤᱧᱟ ᱵᱤᱯᱤᱼᱢᱟ ᱦᱟᱭ ᱜᱮᱛᱤᱧᱟ ᱟᱨᱤᱧ ᱨᱟᱱ ᱫᱤᱱᱜᱤᱧ ᱡᱚᱢ ᱜᱮᱭᱟ ᱛᱚ ᱵᱟᱢ ᱡᱚᱢ ᱞᱮᱠᱷᱟᱱ ᱫᱚ ᱵᱟᱢ ᱵᱮᱥᱚᱜᱼᱟ ᱚᱲᱟᱜ ᱨᱮᱱ ᱯᱚᱨᱤᱵᱟᱨ ᱦᱚᱸ ᱡᱚᱢᱮᱫ ᱜᱮᱭᱟ ᱟᱨ ᱪᱟᱞᱟᱜ ᱠᱟᱱ ᱜᱮᱞᱮ ᱰᱟᱠᱴᱚᱨ ᱚᱲᱟᱜ ᱵᱟᱢ ᱪᱟᱞᱟᱜ ᱠᱷᱟᱱ ᱪᱤᱠᱟᱹᱛᱮᱢ ᱤᱭᱟᱹᱭᱟ ᱚᱲᱟᱜ ᱨᱮᱭᱟᱜ ᱨᱟᱱ ᱨᱮᱦᱮᱫᱼᱢᱟ ᱵᱟᱭ ᱡᱩᱛᱩᱜ ᱛᱟᱢᱟ ᱵᱟᱭ ᱠᱟᱢᱮ ᱮᱢᱟᱜ ᱛᱟᱢᱟ ᱫᱤᱭᱮ ᱛᱟᱭᱱᱟ ᱚᱱᱟᱛᱚ ᱯᱮᱨᱮᱡ ᱜᱮ ᱦᱩᱭᱩᱜ ᱛᱟᱢᱟ ᱟᱨ ᱡᱚ ᱡᱚᱢ ᱜᱮ ᱦᱩᱭᱩᱜ ᱛᱟᱢᱟ ᱵᱟᱢ ᱡᱚᱢ ᱞᱮᱠᱷᱟᱱ ᱢᱟ ᱵᱟᱢ ᱴᱤᱠᱟᱹᱜᱼᱟ ᱩᱱᱤ ᱡᱮᱴᱟᱭ ᱢᱮᱛᱟᱢᱟ ᱚᱱᱟᱫᱚ ᱟᱸᱡᱚᱢᱜᱮ ᱦᱩᱭᱩᱜ ᱛᱟᱢᱟ ᱟᱨ ᱚᱱᱟ ᱛᱚ ᱪᱟᱞᱟᱣᱜᱮ ᱦᱩᱭᱩᱜ ᱛᱟᱢᱟ ᱡᱮᱴᱟ ᱡᱚᱢᱮ ᱢᱮᱛᱟᱢᱟ ᱚᱱᱟᱜᱮᱢ ᱡᱚᱢᱟ ᱡᱮᱴᱟ ᱡᱟᱦᱟᱸ ᱵᱟᱭ ᱢᱮᱛᱟᱢᱟ ᱚᱱᱟᱢᱟ ᱵᱟᱢ ᱡᱚᱢᱟ ᱵᱚᱛᱚᱨᱛᱮ ᱵᱟᱢ ᱡᱚᱢᱟ ᱵᱟᱠᱷᱟᱱ ᱪᱤᱠᱟᱹ ᱠᱟᱛᱮᱢ ᱵᱟᱧᱪᱟᱜᱼᱟ ᱪᱤᱠᱟᱹ ᱠᱟᱛᱮᱢ ᱤᱭᱟᱹᱜᱼᱟ ᱚᱱᱟ ᱠᱚ ᱛᱚ ᱪᱟᱞᱟᱜ ᱛᱮᱜᱮ ᱦᱩᱭᱩᱜ ᱠᱟᱱᱟ ᱰᱟᱠᱴᱚᱨ ᱚᱲᱟᱜ ᱟᱨ ᱨᱟᱱ ᱨᱮᱦᱮᱫ ᱛᱮᱜᱮ ᱦᱩᱭᱩᱜ ᱠᱟᱱᱟ ᱵᱟᱢ ᱚᱲᱟᱜ ᱨᱮᱱ ᱯᱚᱨᱤᱵᱟᱨ ᱦᱚᱸ ᱟᱨ ᱱᱚᱣᱟ ᱵᱟᱢ ᱨᱟᱱ ᱨᱮᱦᱮᱫᱚᱜᱼᱟ ᱛᱚ ᱯᱷᱤᱨ ᱪᱤᱠᱟᱹᱛᱮᱢ ᱪᱤᱠᱟᱹᱜᱼᱟ ᱵᱟᱢ ᱪᱮᱫ ᱰᱟᱠᱴᱚᱨ ᱚᱲᱟᱜ ᱯᱷᱤᱨ ᱵᱟᱢ ᱪᱟᱞᱟᱜᱼᱟ ᱵᱟᱢ ᱦᱤᱡᱩᱜᱼᱟ ᱛᱚ ᱚᱱᱟᱛᱚ ᱵᱟᱭ ᱡᱩᱛᱩᱜ ᱠᱟᱱᱟ ᱥᱮ ᱚᱱᱟᱛᱮ ᱤᱧᱦᱚᱧ ᱪᱟᱞᱟᱣ ᱞᱮᱱᱟ ᱪᱟᱞᱟᱣ ᱠᱟᱛᱮᱧ ᱦᱮᱡ ᱮᱱᱟ ᱦᱮᱡ ᱠᱟᱛᱮᱫ ᱤᱧ ᱚᱱᱠᱟᱜᱮ ᱡᱮᱞᱮᱠᱟᱭ ᱢᱮᱛᱟᱫᱤᱧᱟᱹ ᱰᱟᱠᱴᱚᱨ ᱚᱱᱠᱟᱜᱮᱧ ᱠᱟᱹᱢᱤᱭᱮᱫᱟ ᱥᱟᱱᱟᱢ ᱦᱚᱲᱟᱜ ᱚᱱᱠᱟ ᱜᱮᱛᱚ ᱚᱲᱟᱜ ᱨᱮ ᱟᱫᱚ ᱯᱚᱨᱤᱥᱳᱛ ᱫᱚ ᱤᱭᱟᱹ ᱦᱩᱭᱩᱜᱼᱟ ᱧᱮᱧᱮᱞ ᱦᱩᱭᱩᱜᱼᱟ ᱚᱱᱟᱛᱮ ᱪᱟᱞᱟᱜ ᱜᱮ ᱦᱩᱭᱩᱜ ᱠᱟᱱᱟ ᱱᱤᱭᱟᱹᱜᱮ ᱦᱩᱭᱩᱜ ᱠᱟᱱᱟ ᱛᱚ ᱪᱤᱠᱟᱹᱭᱟᱢ ᱵᱟᱢ ᱪᱟᱞᱟᱣ ᱞᱮᱱ ᱨᱮᱦᱚᱸ ᱛᱚ ᱵᱟᱭ ᱡᱩᱛᱩᱜ ᱠᱟᱱᱟ ᱪᱟᱞᱟᱜ ᱜᱮ ᱦᱩᱭᱩᱜ ᱠᱟᱱᱟ ᱚᱱᱠᱟ ᱡᱚᱢᱜᱮ ᱡᱮᱴᱟ ᱡᱮᱠᱚ ᱢᱮᱛᱟᱢᱟ ᱡᱚᱢᱟᱢ ᱚᱱᱟᱜᱮᱢ ᱡᱚᱢᱟ ᱥᱩᱠ ᱥᱟᱱᱛᱤᱢ ᱛᱟᱦᱮᱱᱟ ᱨᱟᱱ ᱠᱚᱦᱚᱢ ᱡᱚᱢ ᱠᱷᱟᱱ ᱫᱚ ᱟᱨ ᱰᱟᱠᱴᱚᱨ ᱚᱲᱟᱜ ᱦᱚᱸ ᱵᱟᱢ ᱪᱟᱞᱟᱜ ᱠᱷᱟᱱ ᱫᱚ ᱪᱤᱠᱟᱹᱛᱮᱢ ᱵᱟᱧᱪᱟᱜᱼᱟ ᱟᱢᱮᱢ ᱪᱟᱞᱟᱣ ᱞᱮᱱᱠᱷᱟᱱ ᱫᱚ ᱚᱲᱟᱜ ᱨᱮᱱ ᱦᱚᱲ ᱦᱚᱸ ᱚᱲᱟᱜ ᱨᱮᱱ ᱦᱚᱸ ᱥᱟᱱᱟᱢ ᱠᱚ ᱚᱱᱠᱟᱜᱮ ᱚᱠᱚᱭ ᱫᱚ ᱵᱮᱥ ᱚᱠᱚᱭ ᱫᱚ ᱵᱟᱹᱲᱤᱡ ᱚᱠᱚᱭ ᱫᱚ ᱵᱟᱝ ᱵᱮᱥ ᱵᱟᱢ ᱪᱟᱞᱟᱜ ᱨᱮᱦᱚᱸ ᱛᱚ ᱵᱟᱭ ᱡᱩᱛᱩᱜ ᱠᱟᱱᱟ ᱥᱮ